ᱦᱮᱞᱳ ᱤᱭᱟᱹ ᱱᱚᱣᱟ ᱟᱵᱚ ᱥᱚᱢᱟᱡᱽ ᱨᱮ ᱦᱚᱲ ᱠᱚ ᱜᱩᱡᱩᱜᱼᱟ ᱟᱪᱪᱷᱟ ᱜᱚᱡ ᱛᱟᱭᱚᱢ ᱫᱚ ᱪᱮᱫ ᱠᱚᱠᱚ ᱪᱮᱠᱟᱭ ᱛᱟᱦᱮᱱᱟ ᱦᱩᱸ ᱟᱪᱪᱷᱟ ᱟᱪᱪᱷᱟ ᱤᱱᱟᱹ ᱠᱚᱜᱮ ᱤᱱᱟᱹ ᱠᱚᱜᱮ ᱛᱚ ᱟᱪᱪᱷᱟ ᱟᱪᱪᱷᱟ ᱢᱤᱫᱴᱤᱡ ᱦᱚᱲ ᱡᱩᱫᱤ ᱟᱭᱟᱜ ᱜᱩᱡᱩᱜ ᱞᱟᱦᱟ ᱨᱮ ᱟᱭᱟᱜ ᱦᱚᱲᱢᱚ ᱡᱩᱫᱤᱭ ᱫᱟᱱᱟ ᱡᱮᱢᱚᱱ ᱟᱭᱟᱜ ᱢᱮᱫ ᱫᱟᱱᱟᱭ ᱠᱤᱰᱱᱤ ᱠᱚ ᱫᱟᱱᱟᱭ ᱥᱮ ᱚᱱᱟ ᱫᱟᱱ ᱛᱮ ᱟᱨᱚ ᱮᱴᱟᱜ ᱦᱚᱲᱟᱜ ᱥᱟᱦᱟᱡᱽᱡᱚ ᱦᱩᱭᱩᱜᱼᱟ ᱥᱩᱵᱤᱫᱟ ᱦᱩᱭᱩᱜᱼᱟ ᱟᱪᱪᱷᱟ ᱱᱚᱣᱟ ᱫᱚ ᱦᱩᱭ ᱫᱟᱲᱮᱭᱟᱜᱼᱟ ᱥᱮ ᱵᱟᱝ ᱚ ᱟᱪᱪᱷᱟ ᱴᱷᱤᱠᱜᱮᱭᱟ ᱚᱱᱟ ᱜᱮ ᱠᱩᱞᱤ ᱨᱮᱱᱟᱜ ᱛᱟᱦᱮᱸᱠᱟᱱᱟ